ᱯᱳᱞᱴᱨᱤ ᱯᱷᱟᱨᱟᱢ ᱟᱹᱥᱩᱞ ᱞᱟᱹᱜᱤᱫ ᱫᱚ ᱟᱹᱰᱤ ᱵᱟᱰᱟᱭ ᱨᱮᱭᱟᱜ ᱠᱟᱛᱷᱟ ᱠᱟᱱᱟ ᱚᱠᱚᱭ ᱠᱚᱠᱚ ᱡᱮᱢᱚᱱ ᱯᱚᱞᱴᱨᱤ ᱪᱤᱠᱟᱹᱛᱮᱠᱚ ᱦᱟᱨᱟᱜᱼᱟ ᱟᱨ ᱯᱚᱞᱴᱨᱤ ᱪᱤᱠᱟᱹᱛᱮ ᱢᱚᱡᱽ ᱠᱚ ᱛᱟᱦᱮᱱᱟ ᱚᱱᱟ ᱞᱟᱹᱜᱤᱫ ᱛᱮᱦᱮᱧ ᱵᱚᱱ ᱧᱮᱞᱟ ᱡᱮ ᱵᱚᱞᱮ ᱯᱚᱞᱴᱨᱤ ᱫᱚ ᱩᱱᱠᱩ ᱫᱚᱠᱚ ᱢᱤᱫᱴᱮᱱ ᱪᱮᱬᱮ ᱞᱮᱠᱟᱱ ᱠᱚ ᱠᱟᱱᱟ ᱟᱨ ᱩᱱᱠᱩ ᱞᱟᱹᱜᱤᱫ ᱫᱚ ᱚᱠᱟ ᱨᱳᱜᱽ ᱡᱤᱵᱟᱱᱩ ᱦᱤᱡᱩᱜᱼᱟ ᱚᱱᱟ ᱠᱚᱨᱮᱱᱟᱜ ᱦᱚᱸ ᱨᱟᱱ ᱡᱮᱢᱚᱱ ᱵᱮᱵᱚᱦᱟᱨᱚᱜᱼᱟ ᱡᱮᱢᱚᱱ ᱵᱟᱨᱰ ᱯᱷᱞᱩ ᱴᱤᱠᱟ ᱮᱢᱟ ᱠᱚ ᱦᱩᱭᱩᱜᱼᱟ ᱥᱮ ᱥᱚᱴᱷᱤᱠ ᱥᱚᱢᱚᱭ ᱨᱮ ᱡᱚᱢ ᱚᱪᱚ ᱠᱚ ᱦᱩᱭᱩᱜᱼᱟ ᱡᱮᱢᱚᱱ ᱯᱚᱞᱴᱨᱤ ᱥᱤᱢ ᱡᱚᱢ ᱡᱮᱢᱚᱱ ᱥᱮᱛᱟᱜ ᱛᱤᱠᱤᱱ ᱟᱹᱭᱩᱵ ᱩᱱᱠᱩ ᱠᱚ ᱡᱚᱢᱟ ᱚᱠᱟᱴᱟᱜ ᱫᱟᱱᱟ ᱠᱚ ᱢᱮᱛᱟᱜ ᱠᱟᱱ ᱚᱱᱟ ᱫᱟᱱᱟ ᱡᱚᱢ ᱠᱟᱛᱮ ᱡᱩᱫᱤ ᱫᱟᱜ ᱵᱟᱠᱚ ᱧᱩ ᱞᱮᱠᱷᱟᱱ ᱛᱟᱦᱚᱞᱮ ᱯᱚᱞᱴᱨᱤ ᱫᱚᱠᱚ ᱜᱩᱡᱩᱜᱼᱟ ᱚᱱᱟᱛᱮ ᱩᱱᱠᱩᱭᱟᱜ ᱟᱹᱰᱤ ᱟᱸᱴ ᱢᱟᱱᱮ ᱥᱚᱢᱚᱭ ᱮᱢᱚᱜ ᱦᱩᱭᱩᱜᱼᱟ ᱩᱱᱠᱩ ᱛᱟᱞᱟᱨᱮ ᱛᱷᱚᱲᱟ ᱜᱟᱱ ᱰᱤᱭᱩᱴᱤ ᱦᱩᱭᱩᱜᱼᱟ ᱡᱚᱢ ᱧᱩ ᱠᱚ ᱮᱢᱟ ᱠᱚ ᱦᱩᱭᱩᱜᱼᱟ ᱯᱩᱨᱟᱹᱯᱩᱨᱤ ᱟᱨ ᱤᱱᱟᱹ ᱛᱟᱞᱟᱨᱮ ᱫᱟᱜ ᱨᱮᱦᱚᱸ ᱚᱠᱟ ᱫᱟᱜ ᱠᱚ ᱧᱩᱭᱟ ᱚᱱᱟ ᱫᱟᱜ ᱨᱮ ᱯᱚᱞᱴᱨᱤ ᱨᱮ ᱨᱟᱱ ᱠᱚ ᱢᱮᱥᱟᱞ ᱟᱠᱚᱣᱟ ᱚᱠᱟ ᱫᱚ ᱡᱚᱢᱟᱜ ᱛᱮᱦᱚᱸ ᱚᱠᱟ ᱫᱚ ᱵᱟᱨᱰ ᱯᱷᱞᱩ ᱨᱮᱭᱟᱜ ᱡᱚᱢ ᱧᱩ ᱛᱮᱦᱚᱸ ᱮᱢᱟᱠᱚ ᱦᱩᱭᱩᱜᱼᱟ ᱵᱷᱮᱠᱥᱤᱱ ᱢᱮᱱᱟᱜᱼᱟ ᱯᱚᱞᱴᱨᱤ ᱨᱮᱭᱟᱜ ᱥᱮ ᱚᱱᱟ ᱦᱚᱸ ᱡᱚᱢᱼᱧᱩ ᱛᱮ ᱠᱚ ᱚᱱᱟ ᱨᱩᱣᱟᱹ ᱠᱚ ᱯᱚᱞᱴᱨᱤ ᱡᱮᱢᱚᱱ ᱵᱟᱝ ᱧᱟᱢ ᱠᱚ ᱚᱱᱠᱟᱱᱟᱜ ᱩᱱᱠᱩ ᱴᱷᱮᱱ ᱚᱱᱠᱟ ᱵᱮᱵᱚᱦᱟᱨ ᱦᱩᱭᱩᱜᱼᱟ ᱪᱟᱨ ᱚᱱᱠᱟ ᱵᱚᱱ ᱵᱮᱵᱚᱦᱟᱨ ᱞᱮᱠᱷᱟᱱ ᱛᱟᱦᱚᱞᱮ ᱯᱚᱞᱴᱨᱤ ᱯᱷᱨᱟᱢ ᱯᱚᱞᱴᱨᱤ ᱫᱚ ᱩᱱᱠᱩ ᱨᱩᱣᱟᱹ ᱠᱷᱚᱱ ᱠᱚ ᱵᱟᱧᱪᱟᱜᱼᱟ ᱚᱱᱟ ᱯᱚᱞᱴᱨᱤ ᱨᱮᱭᱟᱜ ᱚᱠᱟᱴᱟᱜ ᱛᱤᱱᱟᱹᱜ ᱨᱩᱣᱟᱹ ᱢᱮᱱᱟᱜᱼᱟ ᱚᱱᱟ ᱨᱩᱣᱟᱹ ᱠᱚ ᱠᱷᱚᱱ ᱯᱚᱞᱴᱨᱤ ᱫᱚᱠᱚ ᱵᱟᱧᱪᱟᱣ ᱠᱚ ᱵᱟᱧᱪᱟᱜ ᱠᱚᱜ ᱟᱨ ᱚᱱᱟ ᱛᱮᱜᱮ ᱯᱚᱞᱴᱨᱤ ᱨᱮᱭᱟᱜ ᱟᱹᱥᱩᱞ ᱠᱟᱹᱴᱤᱡ ᱠᱷᱚᱱ ᱡᱚᱠᱷᱚᱱ ᱵᱚᱱ ᱟᱹᱥᱩᱞ ᱠᱚᱣᱟ ᱩᱱᱠᱩ ᱫᱚ ᱟᱹᱰᱤ ᱟᱸᱴ ᱡᱚᱢ ᱨᱟᱱ ᱚᱱᱟ ᱫᱚ ᱚᱱᱟ ᱨᱟᱱ ᱫᱚ ᱢᱟᱱᱮ ᱱᱤᱭᱚᱢ ᱞᱮᱠᱟ ᱡᱚᱢ ᱚᱪᱚ ᱠᱚ ᱦᱩᱭᱩᱜᱼᱟ ᱴᱷᱤᱠ ᱴᱷᱟᱠ ᱥᱚᱢᱚᱭ ᱨᱮ ᱵᱟᱝ ᱡᱚᱢ ᱚᱪᱚ ᱞᱮᱠᱚ ᱠᱷᱟᱱ ᱩᱱᱠᱩ ᱦᱚᱸ ᱨᱩᱣᱟᱹ ᱠᱚ ᱛᱮᱠᱚ ᱜᱚᱡ ᱦᱚᱸᱠᱚ ᱫᱟᱲᱮᱭᱟᱜᱼᱟ ᱚᱱᱟᱛᱮ ᱨᱩᱣᱟᱹ ᱟᱹᱣᱨᱤ ᱧᱟᱢ ᱨᱮᱜᱮ ᱩᱱᱠᱩ ᱫᱚ ᱚᱱᱠᱟ ᱜᱮ ᱫᱟᱜ ᱥᱚᱸᱜᱮ ᱨᱟᱱ ᱠᱚ ᱧᱩ ᱚᱪᱚ ᱠᱚ ᱦᱩᱭᱩᱜᱼᱟ ᱥᱮ ᱫᱟᱱᱟ ᱥᱚᱸᱜᱮ ᱫᱚ ᱵᱟᱠᱚ ᱡᱚᱢ ᱮᱫᱟ ᱩᱱᱠᱩ ᱫᱚ ᱫᱟᱜ ᱥᱚᱸᱜᱮ ᱜᱮ ᱨᱟᱱ ᱠᱚᱫᱚ ᱠᱚ ᱧᱩ ᱚᱪᱚ ᱠᱚᱣᱟ